ᱦᱮᱞᱳ ᱟᱹᱵᱤᱱ ᱜᱮ ᱥᱩᱥᱟᱹᱨᱤᱭᱟᱹ ᱟᱪᱪᱷᱟ ᱢᱟ ᱞᱟᱹᱭ ᱵᱤᱱ ᱠᱟᱹᱴᱤᱡ ᱢᱮᱱᱟᱜ ᱢᱮᱱᱟᱜ ᱜᱮᱭᱟ ᱮᱴᱠᱮᱴᱚᱬᱮ ᱫᱚ ᱟᱹᱰᱤ ᱨᱚᱠᱚᱢ ᱢᱮᱱᱟᱜ ᱛᱟᱞᱮᱭᱟ ᱡᱟᱦᱟᱸᱞᱮᱠᱟ ᱜᱮ ᱢᱟᱱᱮ ᱫᱟᱜ ᱨᱮᱭᱟᱜ ᱵᱮᱵᱚᱥᱛᱟ ᱪᱮᱫ ᱦᱚᱸ ᱵᱟᱱᱩᱜ ᱛᱟᱞᱮᱭᱟ ᱦᱳᱭ ᱦᱳᱭ ᱟᱨ ᱚᱱᱠᱟ ᱜᱮ ᱢᱟᱱᱮ ᱪᱟᱥᱟᱵᱟᱥ ᱠᱚ ᱢᱟᱱᱮ ᱚᱱᱟ ᱞᱟᱹᱜᱤᱫ ᱛᱮᱜᱮ ᱵᱟᱭ ᱦᱩᱭᱩᱜ ᱠᱟᱱᱟ ᱛᱟᱞᱮ ᱚᱱᱟ ᱫᱟᱜ ᱵᱮᱵᱚᱥᱛᱷᱟ ᱪᱮᱫ ᱦᱚᱸ ᱵᱟᱱᱩᱜ ᱛᱟᱞᱮᱭᱟ ᱦᱳᱭ ᱟᱨ ᱨᱳᱰ ᱨᱟᱥᱛᱟ ᱠᱚ ᱢᱟᱱᱮ ᱦᱚᱸ ᱴᱷᱤᱠ ᱵᱟᱱᱩᱜ ᱟᱱᱟ ᱚᱱᱟ ᱠᱚᱜᱮ ᱢᱟᱱᱮ ᱦᱳᱭ ᱚᱱᱟ ᱠᱚᱜᱮ ᱟᱞᱮ ᱠᱟᱹᱴᱤᱡ ᱞᱮ ᱫᱚᱨᱠᱟᱨᱚᱜ ᱠᱟᱱᱟ ᱦᱳᱭ ᱦᱳᱭ ᱦᱳᱭ ᱦᱳᱭ ᱦᱳᱭ ᱦᱳᱭ ᱦᱳᱭ ᱚᱱᱟ ᱠᱚᱜᱮ ᱟᱞᱮ ᱦᱚᱸᱞᱮ ᱫᱚᱨᱠᱟᱨᱚᱜ ᱠᱟᱱᱟ ᱦᱳᱭ ᱦᱳᱭ ᱦᱳᱭ ᱦᱳᱭ ᱮᱱᱠᱷᱟᱱ ᱦᱟᱸᱜ ᱞᱮ ᱠᱷᱚᱵᱚᱨᱨ ᱞᱮ ᱮᱢᱟ ᱦᱮᱸ ᱟᱫᱚ ᱱᱚᱣᱟ ᱱᱚᱣᱟ ᱠᱚᱜᱮ ᱠᱟᱹᱢᱤᱭᱟᱞᱮ ᱯᱮ ᱛᱟᱵᱚ ᱦᱮᱸ ᱦᱳᱭ ᱦᱳᱭ ᱦᱳᱭ ᱦᱳᱭ ᱦᱳᱭ ᱦᱳᱭ ᱚᱱᱟ ᱜᱮ ᱠᱟᱛᱷᱟ ᱫᱚ ᱦᱚᱸ ᱴᱷᱤᱠᱜᱮᱭᱟ